ᱫᱟᱜ ᱨᱮ ᱜᱩᱨᱤᱡ ᱢᱮᱥᱟᱣ ᱠᱟᱛᱮᱫ ᱵᱚᱞᱚᱱ ᱫᱩᱣᱟᱹᱨ ᱜᱩᱨᱤᱡ ᱠᱟᱪᱟᱣ ᱛᱟᱭᱚᱢ ᱨᱮ ᱡᱩᱠᱛᱤ ᱫᱚ ᱱᱚᱝᱠᱟ ᱠᱟᱱᱟ ᱡᱮ ᱚᱱᱟ ᱨᱮ ᱢᱤᱜᱴᱟᱱ ᱪᱷᱩᱸᱛ ᱪᱷᱟᱹᱴᱭᱟᱹᱨ ᱱᱚᱝᱠᱟ ᱢᱤᱫᱴᱮᱡ ᱟᱵᱚᱣᱟᱜ ᱢᱚᱱᱮ ᱨᱮ ᱯᱟᱹᱛᱭᱟᱹᱣ ᱦᱮᱱᱟᱜᱼᱟ ᱚᱱᱟ ᱠᱚ ᱦᱩᱭᱩᱜ ᱠᱟᱱᱟ ᱢᱮᱱ ᱫᱚ ᱱᱚᱣᱟ ᱨᱮ ᱢᱤᱫ ᱴᱮᱡ ᱥᱟᱭᱮᱱᱴᱤᱯᱷᱤᱠ ᱠᱟᱨᱚᱱ ᱦᱚᱸ ᱢᱮᱱᱟᱜᱼᱟ ᱡᱮ ᱜᱩᱨᱤᱡ ᱫᱟᱜ ᱨᱮ ᱢᱮᱥᱟᱜᱼᱟ ᱛᱚ ᱜᱩᱨᱤᱡ ᱢᱤᱜᱴᱟᱝ ᱡᱤᱵᱟᱱᱩ ᱱᱟᱥᱚᱠ ᱠᱟᱱᱟ ᱡᱟᱦᱟᱸ ᱫᱤ ᱛᱤᱡᱩ ᱡᱟᱦᱟᱸ ᱫᱚ ᱵᱟᱲᱤᱡ ᱵᱚ ᱢᱮᱛᱟᱣᱟᱜ ᱠᱟᱱᱟ ᱵᱟᱹᱲᱤᱡ ᱫᱚ ᱡᱟᱦᱟᱸ ᱵᱚᱱ ᱢᱚᱱᱮᱭᱟ ᱚᱱᱟ ᱫᱚ ᱟᱥᱚᱞ ᱫᱚ ᱱᱩᱠᱩ ᱡᱮ ᱨᱳᱜᱽ ᱟᱡᱟᱨ ᱨᱮᱱ ᱛᱤᱡᱩ ᱱᱩᱠᱩ ᱡᱤᱵᱟᱱᱩ ᱵᱷᱟᱭᱨᱟᱥ ᱱᱩᱠᱩ ᱠᱚ ᱦᱩᱭᱩᱜ ᱠᱟᱱᱟ ᱛᱚ ᱱᱩᱠᱩ ᱜᱚᱡ ᱠᱚ ᱞᱟᱹᱜᱤᱫ ᱜᱩᱨᱤᱡ ᱨᱮ ᱢᱤᱫᱴᱮᱱ ᱫᱟᱲᱮ ᱢᱮᱱᱟᱜᱼᱟ ᱚᱱᱟ ᱜᱩᱨᱤᱡ ᱛᱮ ᱵᱚᱞᱚᱱ ᱫᱩᱣᱟᱨᱮᱢ ᱜᱚᱡ ᱜᱩᱨᱤ ᱜᱮᱡ ᱜᱤᱨᱤ ᱜᱩᱨᱤᱡ ᱞᱮᱠᱷᱟᱱ ᱛᱚ ᱩᱝᱠᱩ ᱛᱤᱡᱩ ᱠᱚ ᱵᱚᱞᱚᱜᱼᱟ ᱥᱮ ᱵᱟᱨᱦᱮ ᱠᱷᱚᱡ ᱦᱤᱡᱩᱜ ᱥᱩᱢᱟᱹᱭ ᱦᱚᱲᱢᱚ ᱨᱮ ᱜᱩᱜ ᱠᱟᱣ ᱩᱱᱠᱩ ᱵᱟᱲᱤᱡ ᱛᱤᱡᱩ ᱠᱚ ᱛᱟᱦᱮᱸᱱ ᱠᱷᱟᱡ ᱩᱱᱠᱩ ᱚᱱᱟ ᱜᱩᱨᱤᱡ ᱫᱟᱜ ᱛᱮᱢ ᱞᱟᱜᱟ ᱡᱚᱝᱟᱱ ᱠᱷᱟᱱ ᱵᱚᱞᱮ ᱩᱱᱠᱩ ᱜᱚᱡᱚᱜ ᱠᱟᱱᱟ ᱚᱱᱠᱟ ᱢᱤᱫᱴᱮᱡ ᱟᱥ ᱛᱟᱦᱮᱸᱱᱟ